ᱦᱮᱞᱳ ᱛᱟᱞᱟ ᱠᱚᱲᱟ ᱟᱢ ᱠᱟᱱᱟᱢ ᱮᱜ ᱤᱧ ᱥᱚᱦᱟᱨᱳᱦᱤ ᱠᱷᱚᱱᱤᱧ ᱢᱮᱱ ᱮᱫᱟ ᱡᱮ ᱟᱞᱮ ᱱᱚᱰᱮ ᱠᱷᱚᱱ ᱟᱭᱢᱟ ᱦᱚᱲ ᱫᱟᱬᱟᱱ ᱞᱮ ᱪᱟᱞᱟᱜ ᱞᱟᱹᱜᱤᱫ ᱛᱳ ᱚᱱᱟ ᱞᱟᱹᱜᱤᱫ ᱛᱮ ᱢᱤᱫᱴᱮᱱ ᱜᱟᱹᱰᱤ ᱵᱷᱟᱲᱟ ᱟᱞᱮ ᱢᱮ ᱜᱟᱹᱰᱤ ᱛᱟᱲᱟᱢ ᱛᱮᱦᱚᱸ ᱥᱟᱺᱜᱤᱧᱚᱜ ᱠᱟᱱᱟ ᱟᱨ ᱜᱟᱹᱰᱤ ᱛᱮᱦᱚᱸ ᱟᱹᱰᱤ ᱡᱷᱟᱹᱞ ᱫᱚ ᱵᱟᱝ ᱦᱩᱭᱩᱜ ᱠᱟᱱᱟ ᱜᱟᱹᱰᱤ ᱛᱮᱫᱚ ᱥᱩᱨᱩᱜ ᱠᱟᱱᱟ ᱛᱳ ᱚᱱᱟ ᱠᱷᱟᱹᱛᱤᱨ ᱛᱤᱧ ᱢᱮᱱ ᱮᱫᱟ ᱢᱤᱫᱴᱮᱱ ᱥᱟᱫᱚᱢ ᱜᱟᱹᱰᱤ ᱵᱟᱝᱠᱷᱟᱱ ᱰᱟᱝᱨᱟ ᱜᱟᱹᱰᱤ ᱜᱟᱱ ᱵᱷᱟᱲᱟ ᱟᱞᱮ ᱢᱮ ᱥᱟᱫᱚᱢ ᱜᱟᱹᱰᱤ ᱠᱷᱟᱱ ᱫᱚ ᱢᱚᱡᱽ ᱦᱩᱭ ᱠᱚᱜ ᱜᱮᱭᱟ ᱢᱮᱱᱠᱷᱟᱱ ᱞᱟᱦᱟᱨᱮ ᱞᱟᱹᱭ ᱫᱚᱦᱚ ᱟᱠᱚᱢᱮ ᱟᱨ ᱥᱟᱫᱚᱢ ᱦᱚᱸ ᱡᱮᱢᱚᱱ ᱠᱚ ᱢᱚᱡᱽ ᱛᱮᱠᱚ ᱡᱚᱢ ᱫᱟᱲᱮ ᱦᱚᱪᱚᱭᱮ ᱵᱟᱠᱷᱟᱱ ᱫᱚ ᱦᱚᱨ ᱠᱚᱨᱮᱭ ᱞᱟᱸᱜᱟᱜᱼᱟ ᱵᱟᱭ ᱪᱟᱞᱟᱣ ᱫᱟᱲᱮᱭᱟᱜᱼᱟ ᱴᱷᱤᱠ ᱜᱮᱭᱟ